ᱤᱧ ᱢᱤᱫᱴᱟᱱ ᱯᱩᱛᱷᱤᱧ ᱯᱟᱲᱦᱟᱣ ᱠᱟᱫᱟ ᱚᱱᱟ ᱯᱩᱛᱷᱤ ᱫᱚ ᱦᱩᱭᱩᱜ ᱠᱟᱱᱟ ᱥᱚᱠᱛᱤ ᱠᱟ ᱠᱷᱟᱡᱽᱱᱟ ᱢᱟᱱᱮ ᱫᱚ ᱦᱩᱭᱩᱜ ᱠᱟᱱᱟ ᱫᱟᱨᱮ ᱨᱮᱭᱟᱜ ᱵᱷᱟᱱᱰᱟᱨ ᱚᱱᱟ ᱯᱩᱛᱷᱤ ᱯᱟᱲᱦᱟᱣ ᱠᱟᱛᱮᱫ ᱵᱩᱡᱷᱟᱹᱣ ᱠᱮᱫᱟ ᱢᱟᱱᱣᱟ ᱡᱤᱭᱚᱱ ᱨᱮ ᱮᱢᱚᱱ ᱟᱹᱰᱤ ᱟᱭᱢᱟ ᱫᱟᱲᱮ ᱢᱮᱱᱟᱜᱼᱟ ᱚᱱᱟ ᱫᱟᱲᱮ ᱵᱮᱵᱚᱦᱟᱨ ᱞᱮᱠᱷᱟᱡ ᱩᱱᱤ ᱡᱚᱛᱚ ᱞᱮᱠᱟ ᱮᱸᱴᱠᱮᱴᱚᱬᱮ ᱥᱟᱦᱟ ᱫᱟᱲᱮᱭᱟᱜᱼᱟ ᱚᱱᱟᱫᱚ ᱚᱱᱟ ᱫᱟᱲᱮ ᱫᱚ ᱟᱭᱟᱜ ᱢᱚᱫᱽᱫᱷᱮ ᱨᱮᱜᱮ ᱛᱟᱦᱮᱱᱟ ᱮᱴᱟᱜ ᱟᱭᱟᱜ ᱚᱱᱛᱚᱨ ᱵᱷᱤᱛᱨᱤ ᱠᱷᱚᱡ ᱡᱟᱜᱟᱜᱼᱟ ᱚᱱᱟ ᱫᱟᱲᱮ ᱫᱚ ᱫᱟᱨᱮ ᱠᱷᱚᱡ ᱯᱮᱥᱟᱨ ᱠᱟᱛᱮᱫ ᱫᱚ ᱵᱟᱝ ᱦᱩᱭᱩᱜᱼᱟ ᱢᱟᱱᱮ ᱠᱷᱚᱡ ᱯᱷᱳᱨᱥ ᱠᱟᱛᱮᱫ ᱵᱟᱝ ᱧᱟᱢᱚᱜᱼᱟ ᱱᱚᱣᱟ ᱫᱚ ᱚᱱᱛᱚᱨ ᱵᱷᱤᱛᱤᱨ ᱠᱷᱚᱡ ᱦᱩᱭᱩᱜᱼᱟ

ᱯᱳᱪᱷᱟᱜ ᱥᱟᱱᱟᱭᱫᱮᱭᱟ ᱛᱤᱭᱟᱹᱜ ᱥᱟᱱᱟᱫᱮᱭᱟ ᱚᱱᱟ ᱡᱟᱭᱜᱟ ᱨᱮ ᱩᱱᱤ ᱠᱩᱪ ᱛᱟᱲᱟᱢ ᱛᱤᱭᱳᱜ ᱞᱮᱠᱷᱟᱱ ᱩᱱᱤ ᱟᱭᱟᱜ ᱡᱤᱭᱚᱱ ᱞᱟᱦᱟ ᱥᱮᱜ ᱥᱟᱯᱷᱚᱞᱞᱚ ᱧᱟᱢᱟ ᱚᱱᱠᱟ ᱞᱮᱠᱟᱛᱮ ᱩᱱᱤ ᱡᱚᱠᱷᱚᱱ ᱦᱮᱸ ᱟᱭᱟᱜ ᱚᱱᱛᱚᱨ ᱠᱷᱚᱱᱟᱜ ᱥᱚᱠᱛᱤ ᱵᱟᱲᱦᱟᱣᱟ ᱛᱚᱠᱷᱚᱱ ᱩᱱᱤ ᱟᱡ ᱥᱟᱠᱥᱮᱥ ᱨᱮᱭ ᱪᱟᱞᱟᱣ ᱫᱟᱲᱮᱭᱟᱜᱼᱟ ᱢᱟᱱᱮ ᱱᱚᱣᱟ ᱵᱳᱭ ᱯᱟᱲᱦᱟᱣ ᱠᱟᱛᱮᱫ ᱟᱢ ᱱᱤᱡᱮᱨᱟᱜ ᱢᱤᱫ ᱞᱮᱡᱮᱱᱥᱤ ᱥᱮ ᱮᱴᱟᱜ ᱵᱟᱹᱲᱤᱡ ᱠᱟᱹᱢᱤ ᱚᱱᱟ ᱠᱚ ᱵᱟᱫ ᱠᱟᱛᱮᱜ ᱦᱮᱸ ᱱᱤᱡᱮᱨᱟᱜ ᱠᱟᱹᱢᱤᱨᱮ ᱡᱚᱯᱲᱟᱣ ᱛᱟᱦᱮᱱ ᱚᱱᱟ ᱨᱮ ᱛᱟᱦᱮᱸ ᱠᱟᱛᱮᱫ ᱟᱢ ᱱᱤᱡᱮᱨᱟᱜ ᱫᱟᱲᱮ ᱚᱱᱟ ᱫᱟᱲᱮ ᱫᱚ ᱚᱱᱛᱚᱨ ᱠᱷᱚᱱᱟᱜ ᱡᱩᱫᱤ ᱧᱟᱢᱟ ᱛᱟᱦᱚᱞᱮ ᱤᱧ ᱞᱟᱦᱟ ᱥᱮᱜ ᱮ ᱪᱟᱞᱟᱣ ᱫᱟᱲᱮᱭᱟᱜᱼᱟ